ᱜᱤᱫᱽᱨᱟᱹ ᱩᱢᱮᱨ ᱨᱮ ᱨᱮᱭᱟᱜ ᱫᱟᱲᱟᱱ ᱚᱠᱛᱚ ᱨᱮ ᱩᱭᱦᱟᱹᱨᱮᱫ ᱠᱟᱱ ᱛᱟᱦᱮᱸᱫ ᱤᱧ ᱡᱮᱢᱚᱱ ᱜᱤᱫᱽᱨᱟᱹ ᱥᱚᱢᱚᱭ ᱫᱚ ᱳᱭ ᱫᱚᱥ ᱵᱚᱪᱷᱚᱨ ᱩᱢᱮᱨ ᱨᱮᱫᱚ ᱯᱷᱩᱴᱵᱚᱞ ᱠᱷᱮᱞᱳᱰ ᱠᱚ ᱠᱤᱨᱠᱮᱴ ᱠᱷᱮᱞᱳᱰ ᱠᱚ ᱦᱮᱸ ᱛᱟᱨᱯᱚᱨ ᱫᱟᱸᱲᱟᱱ ᱡᱟᱦᱟᱸ ᱢᱮᱞᱟ ᱠᱷᱮᱞᱟ ᱫᱟᱸᱲᱟᱱ ᱨᱮᱦᱚᱸ ᱫᱟᱸᱲᱟᱱ ᱠᱟᱱ ᱛᱟᱦᱮᱸᱱᱤᱧ ᱟᱨᱚ ᱟᱭᱢᱟ ᱨᱚᱠᱚᱢ ᱠᱷᱮᱞᱳᱰ ᱢᱮᱱᱟᱜ ᱜᱮᱭᱟ ᱟᱨᱚ ᱡᱮᱢᱚᱱ ᱠᱟᱹᱴᱤᱡ ᱩᱢᱮᱨ ᱨᱮᱫᱚ ᱛᱷᱚᱲᱟᱜᱟᱱ ᱠᱟᱹᱴᱤᱡ ᱧᱚᱜ ᱨᱮᱫᱚ ᱰᱟᱝᱜᱩᱞᱤ ᱢᱟᱨᱵᱮᱞ ᱮᱱᱮᱡ ᱴᱤᱨ ᱜᱩᱞᱤ ᱮᱱᱮᱡ ᱠᱟᱵᱟᱰᱤ ᱮᱱᱮᱡ ᱮᱢᱟᱱ ᱛᱮᱭᱟᱜ ᱠᱚ ᱛᱚᱠᱷᱚᱱᱤᱧ ᱚᱱᱟ ᱚᱱᱟ ᱚᱠᱛᱚᱮ ᱨᱤᱧ ᱫᱟᱸᱲᱟᱱ ᱠᱟᱱ ᱛᱟᱦᱮᱸᱫᱼᱟ ᱟᱨ ᱟᱨ ᱳᱭ ᱪᱳᱫᱽᱫᱳ ᱯᱚᱱᱮᱨᱳ ᱥᱚᱢᱚᱭ ᱫᱚ ᱟᱨᱦᱚᱸ ᱵᱟᱦᱨᱮ ᱥᱮᱫ ᱮᱜ ᱡᱮᱢᱚᱱ ᱤᱥᱠᱩᱞ ᱠᱷᱚᱱ ᱦᱚᱸ ᱠᱷᱮᱞᱳᱰ ᱞᱟᱹᱜᱤᱫ ᱛᱮ ᱟᱞᱮᱞᱮ ᱫᱟᱸᱲᱟᱱ ᱠᱟᱱ ᱛᱟᱦᱮᱸᱫᱼᱟ ᱛᱟᱨᱯᱚᱨ ᱟᱹᱛᱩ ᱴᱚᱞᱟ ᱠᱷᱚᱱ ᱦᱚᱸ ᱵᱟᱦᱨᱮ ᱥᱮᱫ ᱠᱷᱮᱞᱳᱰ ᱞᱮ ᱫᱟᱸᱲᱟᱱ ᱠᱟᱱ ᱛᱟᱦᱮᱸᱫᱼᱟ ᱚᱱᱟ ᱠᱚ ᱦᱚᱧ ᱩᱭᱦᱟᱹᱨᱮᱫ ᱠᱟᱱ ᱜᱮᱭᱟ ᱚᱱᱟᱜᱮ ᱤᱧᱟᱹᱜ ᱩᱭᱦᱟᱹᱨ ᱨᱮᱱᱟᱜ ᱤᱭᱟᱹ ᱫᱚ ᱠᱟᱱᱟ